ᱰᱤᱱᱟᱨ ᱴᱮᱵᱤᱞ ᱟᱨ ᱯᱟᱹᱴᱤᱭᱟᱹᱨᱮ ᱫᱩᱲᱩᱵ ᱠᱟᱛᱮᱫ ᱫᱟᱠᱟ ᱡᱚᱢ ᱟᱹᱰᱤ ᱛᱚᱯᱷᱟᱛᱟ ᱴᱮᱵᱤᱞ ᱟᱨ ᱪᱮᱭᱟᱨ ᱨᱮ ᱡᱚᱢ ᱫᱚ ᱡᱮᱢᱚᱱ ᱛᱤ ᱴᱷᱤᱠ ᱛᱮ ᱢᱚᱪᱟ ᱴᱷᱮᱡ ᱵᱟᱝ ᱪᱟᱞᱟᱜᱼᱟ ᱟᱨ ᱯᱟᱹᱴᱭᱟᱹ ᱨᱮᱢ ᱫᱩᱲᱩᱵᱚᱜ ᱚᱱᱟᱫᱚ ᱢᱚᱡᱽ ᱜᱮ ᱢᱚᱡᱽ ᱛᱮ ᱯᱟᱴᱜᱟᱸᱰᱚ ᱛᱮᱢ ᱫᱩᱲᱩᱵ ᱠᱚᱜᱼᱟ ᱟᱨᱮᱢ ᱡᱚᱢᱟ ᱫᱩᱲᱩᱵ ᱛᱮᱦᱚᱸ ᱢᱚᱡᱮᱢ ᱵᱩᱡᱷᱟᱹᱣᱟ ᱫᱟᱠᱟ ᱡᱚᱢ ᱟᱡᱚ ᱦᱚᱸ ᱢᱚᱡᱽ ᱜᱮᱢ ᱵᱩᱡᱷᱟᱹᱣᱟ ᱚᱱᱟ ᱢᱤᱫᱴᱮᱱ ᱯᱟᱹᱴᱤᱭᱟᱹ ᱨᱮ ᱫᱩᱲᱩᱵ ᱥᱩᱵᱤᱫᱟ ᱢᱮᱱᱟᱜᱼᱟ ᱟᱨ ᱴᱮᱵᱤᱞ ᱨᱮ ᱫᱩᱲᱩᱵ ᱢᱚᱡᱽ ᱛᱮ ᱫᱩᱲᱩᱵ ᱥᱤᱫᱷᱟᱹ ᱫᱩᱲᱩᱵ ᱠᱚᱜ ᱢᱮ ᱟᱨ ᱛᱤ ᱦᱚᱸ ᱢᱚᱡᱽ ᱛᱮ ᱡᱚᱢ ᱨᱮᱭᱟᱜ ᱥᱮ ᱛᱤ ᱦᱚᱸ ᱢᱚᱡᱽ ᱛᱮ ᱡᱚᱢ ᱟᱡᱚ ᱨᱮᱭᱟᱜ ᱥᱩᱵᱤᱫᱷᱟ ᱵᱟᱢ ᱵᱩᱡᱷᱟᱹᱣᱟ ᱚᱱᱟᱜᱤᱧ ᱧᱮᱱᱫᱟ ᱰᱤᱱᱟᱨ ᱴᱤᱵᱤᱞ ᱟᱨ ᱯᱟᱹᱴᱭᱟᱹ ᱨᱮ ᱫᱩᱲᱩᱵ ᱠᱟᱛᱮᱫ ᱫᱟᱠᱟ ᱡᱚᱢ ᱨᱮᱭᱟᱜ ᱛᱚᱯᱷᱟᱛ ᱫᱚ ᱚᱸᱰᱮᱜᱮ ᱤᱧᱟᱹᱜ ᱠᱟᱛᱷᱟ ᱫᱩᱧ ᱢᱩᱪᱟᱹᱫ ᱮᱫᱟ